ᱡᱮ ᱱᱚᱜᱼᱚᱭ ᱜᱟᱰᱟ ᱠᱚᱨᱮ ᱵᱟᱝ ᱜᱚᱝᱜᱟ ᱠᱚᱨᱮᱫ ᱯᱟᱭᱨᱟᱜ ᱞᱟᱹᱜᱤᱫ ᱠᱚᱢᱯᱤᱴᱤᱥᱚᱱ ᱱᱚᱣᱟ ᱠᱚᱫᱚ ᱯᱟᱭᱨᱟ ᱫᱚ ᱵᱟᱝ ᱦᱩᱭ ᱠᱟᱱᱟ ᱵᱟᱝ ᱱᱚᱣᱟ ᱤᱭᱟᱹ ᱠᱚᱨᱮ ᱫᱚ ᱱᱚᱝᱠᱟ ᱜᱮ ᱟᱞᱮᱭᱟᱜ ᱠᱚᱢᱯᱤᱴᱤᱥᱚᱱ ᱫᱚ ᱢᱚᱱᱮ ᱠᱟᱜ ᱟᱢ ᱱᱚᱜᱼᱚᱭ ᱱᱚᱣᱟ ᱟᱛᱳ ᱠᱚᱨᱮᱫ ᱱᱚᱣᱟ ᱟᱞᱮ ᱫᱚ ᱢᱤᱫᱴᱟᱝ ᱤᱭᱟᱹ ᱢᱮᱱᱟᱜ ᱡᱚᱞᱟ ᱢᱮᱱᱟᱜ ᱛᱟᱞᱮᱭᱟ ᱟᱫᱚ ᱚᱱᱟ ᱡᱚᱞᱟ ᱨᱮᱜᱮ ᱟᱵᱚ ᱱᱚᱣᱟ ᱫᱚᱠᱠᱷᱤᱱ ᱫᱤᱱᱟᱡᱽᱯᱩᱨ ᱨᱮᱱ ᱫᱚ ᱵᱟᱝ ᱟᱯᱱᱟᱨ ᱠᱚᱦᱚᱸ ᱪᱟᱞᱟᱣ ᱦᱩᱭ ᱟᱠᱟᱱᱟ ᱵᱟᱝ ᱠᱚᱢᱯᱤᱴᱤᱥᱚᱱ ᱫᱚ ᱱᱚᱝᱠᱟ ᱱᱚᱝᱠᱟ ᱜᱮ ᱯᱟᱭᱨᱟ ᱫᱚ ᱦᱩᱭ ᱠᱟᱱᱟ ᱟᱫᱚ ᱚᱱᱟᱜᱤᱧ ᱢᱮᱱ ᱦᱚᱪᱚᱭᱮᱫ ᱛᱟᱵᱚᱱᱟ ᱵᱚᱞᱮ ᱠᱚᱢᱯᱤᱴᱤᱥᱮᱱ ᱫᱚ ᱚᱠᱟ ᱡᱷᱟᱹᱞ ᱨᱮᱱ ᱥᱚᱸᱜᱮ ᱫᱚ ᱵᱟᱝ ᱦᱩᱭ ᱠᱟᱱᱟ ᱟᱯᱱᱟᱨ ᱟᱛᱳ ᱜᱟᱶᱛᱟ ᱨᱮᱱ ᱥᱚᱸᱜᱮ ᱜᱮ ᱚᱝᱠᱟ ᱠᱚᱢᱯᱤᱴᱤᱥᱚᱱ ᱫᱚ ᱱᱚᱣᱟ ᱱᱚᱣᱟ ᱤᱭᱟᱹ ᱨᱮᱜᱮ ᱡᱚᱞᱟ ᱨᱮᱜᱮ ᱦᱩᱭᱠᱟᱱ ᱛᱟᱵᱚᱱᱟ